ᱦᱮᱸ ᱫᱟᱜ ᱫᱚ ᱟᱹᱰᱤᱜᱮ ᱡᱟᱹᱨᱩᱲ ᱜᱮᱭᱟ ᱫᱟᱜ ᱵᱟᱝ ᱧᱩ ᱞᱮᱠᱷᱟᱱ ᱦᱚᱲ ᱦᱚᱸ ᱵᱟᱠᱚ ᱵᱟᱧᱪᱟᱜᱼᱟ ᱫᱟᱜ ᱵᱟᱝ ᱧᱩ ᱞᱮᱠᱷᱟᱱ ᱟᱵᱚᱣᱟᱜ ᱦᱚᱲᱢᱚ ᱜᱮ ᱵᱟᱹᱲᱤᱡᱚᱜᱼᱟ ᱫᱟᱜ ᱵᱟᱝ ᱧᱩ ᱞᱮᱠᱷᱟᱱ ᱟᱵᱚᱜᱮ ᱫᱷᱟᱹᱨᱛᱤ ᱨᱮ ᱵᱟᱵᱚ ᱛᱟᱦᱮᱱᱟ ᱛᱳ ᱯᱮᱪᱪᱷᱟᱯ ᱦᱚᱸ ᱢᱚᱡᱽ ᱵᱟᱝ ᱛᱟᱦᱮᱱᱟ ᱟᱨ ᱫᱟᱜ ᱵᱟᱵᱚᱱ ᱧᱩ ᱞᱮᱠᱷᱟᱱ ᱜᱮᱥ ᱦᱚᱸ ᱰᱷᱮᱨ ᱜᱮ ᱛᱟᱦᱮᱱᱟ ᱜᱮᱥ ᱦᱚᱸ ᱧᱟᱢ ᱵᱚᱱᱟ ᱫᱟᱜ ᱵᱟᱵᱚᱱ ᱧᱩ ᱞᱮᱠᱷᱟᱱ ᱱᱤᱭᱟᱹ ᱟᱵᱚ ᱱᱤᱭᱟᱹ ᱫᱷᱟᱹᱨᱛᱤ ᱨᱮ ᱫᱟᱜ ᱵᱟᱵᱚᱱ ᱧᱩ ᱞᱮᱠᱷᱟᱱ ᱢᱟᱱᱮ ᱟᱭᱢᱟ ᱯᱨᱚᱵᱽᱞᱮᱢ ᱢᱮᱱᱟᱜᱼᱟ ᱯᱮᱪᱪᱷᱟᱯ ᱦᱚᱸ ᱟᱨᱟᱜᱚᱜ ᱛᱟᱵᱚᱱᱟ ᱟᱨ ᱡᱚᱛᱚ ᱠᱷᱚᱱ ᱫᱚ ᱫᱟᱜ ᱜᱮ ᱢᱟᱨᱟᱝ ᱞᱟᱹᱴᱩ ᱠᱟᱱᱟ ᱫᱟᱜ ᱵᱟᱝ ᱧᱩ ᱞᱮᱠᱷᱟᱱ ᱢᱟᱱᱮ ᱫᱟᱜ ᱵᱟᱝ ᱢᱟᱱᱮ ᱫᱟᱠᱟ ᱡᱚᱢ ᱞᱮᱠᱷᱟᱱ ᱦᱩᱭᱩᱜᱼᱟ ᱠᱤᱱᱛᱩ ᱫᱟᱜ ᱵᱟᱝ ᱧᱩ ᱞᱮᱠᱷᱟᱱ ᱫᱚ ᱵᱟᱝ ᱦᱩᱭᱩᱜᱼᱟ ᱫᱟᱜ ᱜᱮ ᱟᱹᱰᱤ ᱡᱟᱹᱨᱩᱲ ᱜᱮᱭᱟ ᱟᱵᱚ ᱫᱚ ᱢᱟᱱᱮ ᱫᱟᱜ ᱜᱮ ᱡᱚᱛᱚ ᱠᱷᱚᱱᱟᱜ ᱢᱟᱱᱮ ᱫᱟᱜ ᱜᱮ ᱫᱟᱜ ᱜᱮ ᱡᱚᱛᱚ ᱠᱷᱚᱱ ᱢᱟᱱᱮ ᱢᱟᱨᱟᱝ ᱞᱟᱹᱴᱩ ᱠᱟᱱᱟ ᱟᱵᱚ ᱥᱮᱫ ᱫᱚ ᱟᱨ ᱦᱮᱸ ᱟᱞᱮ ᱥᱮᱫ ᱫᱚ ᱟᱹᱰᱤᱜᱮ ᱫᱟᱜ ᱱᱚᱞᱠᱩᱯ ᱦᱚᱸ ᱵᱟᱹᱱᱩᱜᱼᱟ ᱟᱹᱰᱤ ᱦᱟᱨᱚᱱ ᱛᱮᱞᱮ ᱧᱩᱭᱟ ᱟᱫᱚ ᱫᱟᱜ ᱦᱚᱸ ᱵᱟᱹᱱᱩᱜᱼᱟ ᱟᱹᱰᱤ ᱠᱚᱥᱴᱚ ᱛᱮᱞᱮ ᱟᱹᱰᱤ ᱠᱚᱥᱴᱚ ᱛᱮᱞᱮ ᱛᱟᱦᱮᱱᱟ ᱛᱳ ᱟᱞᱮ ᱚᱱᱟᱜᱮ ᱫᱟᱜ ᱵᱟᱝ ᱫᱟᱜ ᱞᱮ ᱧᱩᱭᱫᱟ ᱚᱱᱟ ᱠᱷᱟᱹᱛᱤᱨ ᱟᱞᱮ ᱫᱚ ᱢᱚᱡᱽ ᱜᱮ ᱢᱮᱱᱟᱜ ᱞᱮᱭᱟ ᱛᱳ ᱫᱟᱜ ᱧᱩ ᱛᱮᱜᱮ ᱟᱞᱮ ᱫᱚ ᱡᱮᱣᱮᱫ ᱫᱟᱠᱟ ᱵᱟᱞᱮ ᱡᱚᱢ ᱨᱮᱦᱚᱸ ᱟᱞᱮ ᱢᱟ ᱨᱮᱸᱜᱮᱡ ᱦᱚᱲ ᱚᱱᱟ ᱫᱟᱜ ᱧᱩ ᱛᱮᱜᱮ ᱢᱟᱲᱟᱝ ᱟᱹᱰᱤ ᱢᱚᱡᱽ ᱢᱟᱱᱮ ᱛᱷᱚᱲᱟᱜᱟᱱ ᱫᱟᱜ ᱞᱮ ᱧᱟᱢ ᱞᱮᱠᱷᱟᱱ ᱡᱤᱣᱤ ᱨᱟᱲᱮᱡ ᱜᱮ ᱛᱟᱦᱮᱱᱟ ᱟᱨ ᱢᱚᱡᱽ ᱜᱮᱞᱮ ᱛᱟᱦᱮᱱᱟ ᱫᱟᱜ ᱧᱩ ᱫᱟᱜ ᱧᱩ ᱛᱮᱜᱮᱞᱮ ᱛᱟᱦᱮᱱᱟ ᱟᱨ ᱫᱷᱟᱹᱨᱛᱤ ᱨᱮ ᱡᱚᱛᱚ ᱠᱷᱚᱱ ᱢᱟᱨᱟᱝ ᱠᱟᱱᱟ ᱫᱟᱜ ᱫᱟᱜ ᱡᱩᱫᱤ ᱫᱟᱜ ᱫᱟᱜ ᱵᱟᱝ ᱛᱟᱦᱮᱸ ᱞᱮᱱᱠᱷᱟᱱ ᱟᱵᱚ ᱦᱚᱲ ᱦᱚᱸ ᱵᱟᱵᱚ ᱛᱟᱦᱮᱸ ᱠᱚᱜᱼᱟ ᱫᱟᱜ ᱧᱩ ᱛᱮᱜᱮ ᱵᱚᱱ ᱛᱟᱦᱮᱱ ᱠᱟᱱᱟ ᱫᱟᱜ ᱫᱚ ᱟᱹᱰᱤ ᱢᱟᱨᱟᱝ ᱜᱮ ᱤᱧᱫᱚ ᱵᱮᱥ ᱜᱤᱧ ᱵᱩᱡᱷᱟᱹᱣᱟ ᱫᱟᱜ ᱫᱚ ᱪᱮᱫᱟᱜ ᱥᱮ